ᱦᱮᱞᱳ ᱚᱠᱚᱭᱮᱢ ᱢᱮᱱᱮᱜᱼᱟ ᱪᱩᱱᱢᱚᱱ ᱦᱳᱭ ᱤᱧ ᱫᱚ ᱱᱚᱰᱮ ᱠᱷᱚᱱᱤᱧ ᱯᱷᱳᱱ ᱟᱠᱟᱜᱼᱟ ᱟᱦᱟᱨᱴᱚᱞᱟ ᱥᱟᱨᱚᱛᱤ ᱴᱩᱰᱩ ᱦᱳᱭ ᱯᱷᱳᱱ ᱠᱮᱫ ᱜᱤᱭᱟᱹᱧ ᱠᱟᱹᱴᱤᱡ ᱞᱟᱹᱠᱛᱤ ᱯᱟᱲᱟᱣ ᱮᱱᱟ ᱠᱟᱹᱢᱤ ᱢᱮᱱᱟᱜᱼᱟ ᱟᱢ ᱥᱟᱞᱟᱜ ᱠᱟᱹᱢᱤ ᱫᱚ ᱪᱮᱫ ᱦᱚᱸ ᱵᱟᱝᱜᱮ ᱟᱫᱷᱟᱨ ᱠᱟᱨᱰ ᱛᱤᱧ ᱟᱫ ᱟᱠᱟᱱᱟ ᱟᱫᱚ ᱚᱱᱟᱜᱤᱧ ᱠᱩᱞᱤ ᱵᱩᱡᱷᱟᱹᱣ ᱠᱟᱱᱟ ᱡᱮ ᱱᱚᱛᱮ ᱨᱮ ᱵᱟᱹᱧ ᱵᱟᱲᱟᱭᱟ ᱚᱠᱟᱨᱮ ᱠᱚ ᱵᱮᱱᱟᱣᱟ ᱟᱨ ᱪᱮᱫ ᱪᱮᱫ ᱠᱚ ᱞᱟᱜᱟᱜᱼᱟ ᱚᱱᱟ ᱜᱮ ᱞᱟᱹᱭᱟᱹᱧ ᱵᱷᱳᱴᱟᱨ ᱠᱟᱨᱰ ᱠᱚ ᱞᱟᱜᱟᱜᱼᱟ ᱵᱷᱳᱴᱟᱨ ᱠᱟᱨᱰ ᱯᱷᱳᱴᱳ ᱠᱚᱯᱤ ᱠᱚ ᱯᱮᱱ ᱠᱟᱨᱰ ᱠᱚ ᱥᱮ ᱪᱮᱫ ᱠᱚ ᱞᱟᱜᱟᱜᱼᱟ ᱚᱱᱟ ᱠᱚ ᱟᱪᱪᱷᱟ ᱵᱷᱳᱴᱟᱨ ᱠᱟᱨᱰ ᱯᱮᱱ ᱠᱟᱨᱰ ᱚᱱᱟ ᱠᱚ ᱞᱟᱹᱜᱤᱫ ᱜᱤᱧ ᱯᱷᱳᱱ ᱞᱮᱜᱼᱟ ᱟᱪᱪᱷᱟ ᱴᱷᱤᱠᱟ ᱠᱟᱹᱢᱤᱭᱟᱹᱧ ᱠᱚᱨᱟᱣᱟᱹᱧ ᱴᱷᱤᱠ ᱜᱮᱭᱟ ᱛᱚᱵᱮ ᱢᱟ ᱤᱱᱠᱟᱹ ᱜᱮ ᱟᱨᱦᱚᱸ ᱠᱟᱹᱢᱤ ᱠᱚᱛᱤᱧ ᱢᱮᱱᱟᱜᱼᱟ ᱴᱷᱤᱠ ᱟᱨᱚ ᱱᱟᱜ ᱤᱧ ᱯᱷᱳᱱ ᱟ